ᱟᱞᱮᱥᱮᱫ ᱫᱚ ᱟᱹᱰᱤ ᱠᱚᱥᱴ ᱡᱮᱦᱮᱛᱩ ᱟᱞᱮᱥᱮᱫ ᱫᱚ ᱪᱟᱥ ᱞᱟᱹᱜᱤᱫ ᱫᱟᱜ ᱵᱟᱭ ᱯᱮᱨᱮᱡᱟ ᱵᱟᱭ ᱵᱷᱟᱨᱛᱤ ᱵᱟᱭ ᱵᱷᱟᱨᱛᱤᱭᱟ ᱟᱞᱮᱥᱮᱫ ᱫᱚᱭ ᱠᱷᱚᱨᱟᱭᱟ ᱚᱱᱟ ᱠᱷᱟᱹᱛᱤᱨ ᱛᱮ ᱫᱟᱜ ᱠᱚᱫᱚ ᱱᱮᱥ ᱫᱚ ᱵᱟᱞᱮ ᱧᱟᱢᱟ ᱥᱚᱠᱲᱟ ᱨᱮ ᱫᱟᱜ ᱠᱚ ᱢᱚᱸᱡᱽ ᱛᱮ ᱵᱟᱝ ᱛᱟᱦᱮᱱᱟ ᱚᱱᱟ ᱠᱷᱟᱹᱛᱤᱨ ᱪᱟᱥ ᱛᱮ ᱟᱹᱰᱤ ᱢᱚᱸᱡᱽ ᱛᱮ ᱵᱟᱞᱮ ᱪᱟᱥ ᱫᱟᱲᱮᱭᱟᱜᱼᱟ ᱢᱚᱸᱡᱽ ᱛᱮ ᱵᱟᱞᱮ ᱪᱟᱥᱟ